ᱟᱞᱮ ᱟᱛᱳ ᱠᱷᱚᱱ ᱯᱚᱥᱪᱤᱢ ᱱᱟᱠᱷᱟᱨᱮ ᱢᱤᱫ ᱯᱷᱩᱴᱵᱚᱞ ᱢᱟᱴᱷ ᱢᱮᱱᱟᱜᱼᱟ ᱚᱱᱟ ᱢᱟᱴᱷ ᱨᱮ ᱫᱤᱱᱟᱹᱢ ᱦᱤᱞᱳᱜ ᱵᱤᱠᱟᱞ ᱪᱟᱨ ᱵᱟᱡᱮ ᱠᱷᱮᱞᱚᱸᱰ ᱞᱮ ᱪᱟᱞᱟᱜᱼᱟ ᱥᱟᱶᱛᱮ ᱟᱛᱳ ᱨᱮᱱ ᱠᱚᱲᱟ ᱦᱚᱸ ᱡᱚᱛᱚ ᱜᱮᱞᱮ ᱥᱮᱱᱚᱜᱼᱟ ᱪᱟᱨ ᱵᱟᱡᱮ ᱠᱷᱚᱱ ᱜᱟᱛᱮ ᱮᱦᱚᱵ ᱠᱟᱛᱮᱫ ᱪᱷᱚ ᱵᱟᱡᱮ ᱫᱷᱟᱹᱨᱤᱡ ᱟᱹᱰᱤ ᱱᱟᱯᱟᱭ ᱛᱮᱜᱮ ᱡᱚᱛᱚ ᱦᱚᱲᱞᱮ ᱜᱟᱛᱮᱼᱟ ᱫᱩ ᱜᱷᱚᱱᱴᱟ ᱫᱷᱚᱨᱮ ᱜᱟᱛᱮᱜ ᱵᱷᱟᱜᱟᱣ ᱠᱟᱛᱮᱫ ᱡᱚᱛᱚ ᱠᱚᱲᱟ ᱠᱚᱞᱮ ᱜᱚᱞᱯᱚᱭᱟ ᱡᱮ ᱜᱟᱯᱟ ᱥᱮ ᱢᱮᱭᱟᱝ ᱥᱮ ᱵᱟᱨᱫᱤᱱ ᱯᱚᱨᱮ ᱚᱠᱟᱠᱚᱨᱮ ᱜᱟᱛᱮᱜ ᱠᱚ ᱟᱲᱟᱜᱟ ᱥᱟᱵᱟᱵᱚᱱ ᱡᱚᱛᱚ ᱦᱚᱲ ᱵᱚᱱ ᱜᱟᱛᱮᱜᱼᱟ ᱚᱱᱟ ᱞᱟᱹᱜᱤᱫ ᱟᱭᱢᱟ ᱠᱤᱪᱷᱩ ᱢᱟᱴᱷ ᱨᱮ ᱠᱚᱲᱟ ᱠᱚ ᱞᱮ ᱜᱟᱯᱟᱞ ᱢᱟᱨᱟᱜᱼᱟ ᱥᱟᱶᱛᱮ ᱱᱤᱡᱮᱭᱟᱜ ᱱᱤᱡᱮᱨᱟᱜ ᱦᱚᱲᱢᱚ ᱯᱷᱨᱤ ᱞᱟᱹᱜᱤᱫ ᱜᱟᱛᱮ ᱫᱚ ᱟᱹᱰᱤ ᱫᱚᱨᱠᱟᱨ ᱡᱤᱱᱤᱥ ᱥᱮ ᱜᱟᱛᱮᱜ ᱠᱟᱱᱟ ᱜᱟᱛᱮ ᱤᱫᱤ ᱞᱮᱱᱠᱷᱟᱱ ᱦᱚᱲᱢᱚ ᱟᱹᱰᱤ ᱯᱷᱨᱮᱥ ᱥᱮ ᱢᱟᱭᱤᱱᱰ ᱦᱚᱸ ᱟᱹᱰᱤ ᱢᱚᱱ ᱦᱚᱸ ᱯᱷᱨᱤ ᱛᱟᱦᱮᱱᱟ ᱚᱱᱟᱛᱮᱜᱮ ᱥᱟᱶᱛᱮ ᱜᱟᱛᱮ ᱫᱚ ᱡᱚᱛᱚᱦᱚᱲ ᱯᱚᱠᱠᱷᱮ ᱟᱹᱰᱤ ᱫᱚᱨᱠᱟᱨ ᱡᱤᱱᱤᱥ ᱠᱟᱱᱟ